ᱵᱟᱡᱟᱨ ᱨᱮ ᱡᱟᱦᱟᱸ ᱨᱮᱰᱤᱢᱮᱰ ᱡᱟᱢᱟᱯᱮᱱᱴ ᱠᱚ ᱧᱟᱢᱚᱜ ᱫᱚ ᱱᱚᱣᱟ ᱠᱷᱚᱱᱟᱜ ᱫᱚ ᱛᱤ ᱛᱮ ᱵᱮᱱᱟᱣᱟᱜ ᱥᱮ ᱫᱚᱨᱡᱤ ᱴᱷᱮᱱ ᱠᱷᱚᱱᱟᱜ ᱢᱟᱯ ᱠᱟᱛᱮᱜ ᱥᱤᱞᱟᱹᱭ ᱢᱟᱱᱮ ᱱᱚᱣᱟ ᱠᱚᱫᱚᱧ ᱠᱩᱥᱤᱭᱟᱜ ᱜᱮᱭᱟ ᱪᱮᱫᱟᱜ ᱥᱮ ᱨᱮᱰᱤᱢᱮᱰᱟᱜ ᱫᱚ ᱚᱱᱟ ᱫᱚ ᱚᱠᱟᱨᱮ ᱠᱷᱟᱴᱚᱜᱼᱟ ᱚᱠᱟᱨᱮ ᱴᱟᱭᱤᱰᱚᱜᱼᱟ ᱢᱟᱱᱮ ᱟᱨ ᱵᱮᱥᱤ ᱫᱤᱱ ᱵᱟᱭ ᱴᱮᱠᱥᱳᱭᱟ ᱟᱨ ᱡᱟᱦᱟᱸ ᱵᱮᱱᱟᱣᱟ ᱟᱜ ᱴᱮᱠᱥᱳᱭ ᱟᱭ ᱥᱮ ᱢᱟᱯ ᱠᱟᱛᱮᱜ ᱮᱢ ᱵᱮᱱᱟᱣᱟ ᱱᱚᱣᱟ ᱫᱚ ᱢᱤᱫᱴᱟᱝ ᱦᱚᱲᱢᱚ ᱨᱮᱦᱚᱸ ᱯᱷᱤᱴᱱᱮᱥ ᱦᱤᱡᱩᱜᱼᱟ ᱴᱷᱤᱠ ᱴᱷᱟᱠ ᱤᱱᱟᱹ ᱠᱷᱟᱹᱛᱤᱨ ᱤᱧ ᱠᱩᱥᱤᱭᱟᱜ ᱜᱮᱭᱟ